ᱤᱧᱫᱚ ᱥᱟᱣᱛᱟᱞ ᱜᱟᱛᱟᱠ ᱠᱟᱹᱱᱟᱹᱧ ᱟᱨ ᱥᱟᱣᱛᱟᱞ ᱠᱚ ᱛᱟᱞᱟ ᱨᱮᱜᱮ ᱢᱤᱱᱟᱹᱧᱟ ᱟᱨ ᱫᱚ ᱱᱚᱣᱟ ᱥᱟᱣᱛᱟᱞ ᱜᱟᱛᱟᱠ ᱨᱮᱫᱚ ᱢᱚᱡᱽ ᱜᱤ ᱢᱤᱱᱟᱹᱧᱟ ᱵᱮᱥ ᱜᱮ ᱢᱤᱱᱟᱹᱧᱟ ᱟᱹᱰᱤ ᱢᱚᱡᱽ ᱜᱤᱧ ᱵᱟᱥᱚᱜ ᱠᱟᱱᱟ ᱱᱩᱠᱩ ᱥᱟᱣᱛᱟᱞ ᱫᱚ ᱤᱧ ᱠᱩ ᱜᱚᱲᱟ ᱟᱹᱧ ᱠᱟᱱᱟ ᱟᱨ ᱫᱩᱠ ᱥᱩᱠ ᱨᱮ ᱟᱠᱚ ᱦᱚᱧ ᱜᱚᱲᱚ ᱟᱠᱚ ᱠᱟᱱᱟ ᱟᱹᱰᱤ ᱥᱩᱠ ᱛᱮᱜᱮ ᱞᱮ ᱵᱟᱥᱚᱜ ᱠᱟᱱᱟ ᱟᱨ ᱱᱤᱭᱟᱹ ᱥᱟᱣᱛᱟᱞ ᱜᱟᱛᱟᱠ ᱨᱤᱭᱟ ᱯᱚᱨᱚᱵᱽ ᱠᱚᱫᱚ ᱦᱩᱭᱩᱜ ᱠᱟᱱᱟ ᱫᱟᱸᱥᱟᱭ ᱯᱟᱛᱟ ᱥᱚᱦᱨᱟᱭ ᱵᱟᱦᱟ ᱯᱚᱨᱚᱵᱽ ᱟᱨᱦᱚ ᱮᱢᱟᱱ ᱠᱚ ᱢᱮᱱᱟᱜ ᱜᱮᱭᱟ